ᱠᱩᱴᱟᱹᱥᱟᱞ ᱟᱹᱛᱩ ᱨᱮ ᱥᱟᱱᱛᱟᱲᱤ ᱠᱚ ᱯᱟᱲᱦᱟᱣ ᱠᱚ ᱛᱟᱦᱮᱸᱫ ᱡᱟ ᱚᱱᱟ ᱚᱠᱛᱚ ᱤᱧ ᱵᱟᱵᱟ ᱚᱸᱰᱮᱭ ᱟᱹᱜᱩ ᱦᱚᱴᱚ ᱠᱟᱫᱤᱧᱟ ᱟᱨ ᱚᱸᱰᱮ ᱥᱟᱱᱛᱟᱲᱤ ᱯᱟᱹᱨᱥᱤ ᱥᱮᱬᱟᱭ ᱞᱟᱹᱜᱤᱫᱛᱮ ᱥᱮ ᱚᱞ ᱪᱤᱠᱤ ᱥᱮᱬᱟ ᱞᱟᱹᱜᱤᱫᱛᱮ ᱚᱱᱰᱤᱧ ᱦᱮᱡ ᱮᱱᱟ ᱠᱩᱴᱟᱹᱥᱟᱞ ᱥᱠᱩᱞ ᱨᱮ ᱟᱨ ᱰᱷᱤᱞᱟᱹ ᱦᱟᱨᱟ ᱨᱮᱱᱤᱡ ᱢᱟᱪᱮᱫ ᱮ ᱛᱟᱦᱮᱸ ᱠᱟᱱᱟ ᱡᱟᱦᱟᱸᱭ ᱫᱚ ᱫᱟᱫᱟ ᱦᱚᱲᱮ ᱛᱟᱦᱮᱸ ᱠᱟᱱᱟ ᱚᱸᱰᱮ ᱜᱮ ᱤᱧ ᱫᱚ ᱥᱟᱱᱛᱟᱲᱤ ᱯᱟᱹᱨᱥᱤ ᱫᱚᱧ ᱥᱮᱬᱟ ᱠᱮᱜᱼᱟ ᱥᱮᱬᱟ ᱠᱟᱛᱮᱫ ᱚᱸᱰᱮ ᱜᱮᱧ ᱤᱭᱟᱹ ᱠᱮᱜᱼᱟ ᱯᱟᱹᱨᱥᱤ ᱨᱮᱱᱟᱜ ᱵᱟᱵᱚᱫ ᱯᱟᱹᱨᱥᱤ ᱫᱚ ᱟᱹᱰᱤ ᱜᱮ ᱱᱟᱯᱟᱭᱟ ᱟᱨ ᱟᱹᱰᱤ ᱜᱮ ᱵᱮᱥ ᱡᱤᱱᱤᱥ ᱠᱟᱱᱟ ᱚᱱᱟ ᱛᱮᱠᱚ ᱞᱟᱹᱭ ᱟᱠᱟᱫᱼᱟ ᱡᱟᱱᱟᱢ ᱟᱲᱟᱝ ᱫᱚ ᱟᱹᱰᱤ ᱜᱮ ᱱᱟᱯᱟᱭᱟ ᱟᱨ ᱱᱤᱡᱮᱨᱟᱜ ᱚᱞ ᱪᱤᱠᱤ ᱛᱮ ᱪᱮᱫ ᱦᱚᱸ ᱟᱹᱰᱤ ᱜᱮ ᱵᱮᱥᱟ ᱚᱱᱟ ᱠᱟᱨᱚᱱᱛᱮ ᱚᱸᱰᱮ ᱳᱡᱚᱱ ᱫᱚ ᱟᱹᱰᱤ ᱜᱮᱧ ᱩᱭᱦᱟᱹᱨ ᱞᱮᱜᱼᱟ ᱟᱹᱰᱤ ᱫᱤᱱ ᱤᱧ ᱯᱟᱲᱦᱟᱣ ᱠᱟᱱᱟ ᱟᱨ ᱳᱡᱚᱱ ᱦᱚᱸ ᱟᱨ ᱟᱹᱰᱤ ᱫᱟᱹᱢᱤ ᱜᱮᱧ ᱵᱩᱡᱷᱟᱹᱣᱟ ᱜᱚᱨᱚᱵ ᱜᱮ ᱵᱩᱡᱷᱟᱹᱣᱟ ᱥᱟᱱᱛᱟᱲᱤ ᱱᱤᱡᱮᱨᱟᱜ ᱟᱲᱟᱝ ᱠᱷᱚᱱ ᱢᱟᱨᱟᱝ ᱡᱤᱱᱤᱥ ᱫᱚ ᱵᱟᱹᱱᱩᱜ ᱟᱱᱟ ᱟᱨ ᱱᱤᱡᱮᱨᱟᱜ ᱯᱟᱹᱨᱥᱤ ᱠᱷᱚᱱ ᱥᱮᱬᱟ ᱫᱚ ᱵᱟᱝ ᱠᱟᱱᱟ ᱡᱟᱦᱟᱸ ᱛᱤᱱᱟᱹᱜ ᱜᱮ ᱦᱚᱲᱟᱜ ᱛᱮᱢ ᱪᱮᱫ ᱦᱚᱲᱟᱜ ᱛᱮᱢ ᱤᱭᱟᱹᱭ ᱱᱤᱡᱮᱨᱟᱜ ᱟᱹᱨᱤᱪᱟᱹᱞᱤ ᱥᱮ ᱱᱤᱡᱮᱨᱟᱜ ᱚᱞ ᱯᱟᱲᱦᱟᱣ ᱠᱷᱚᱱ ᱫᱚ ᱢᱟᱨᱟᱝ ᱫᱚ ᱵᱟᱭ ᱵᱩᱡᱷᱟᱹᱜᱼᱟ ᱚᱱᱟ ᱠᱟᱨᱚᱱ ᱛᱮᱜᱮ ᱯᱟᱹᱨᱥᱤ ᱫᱚ ᱤᱧᱤᱧ ᱪᱮᱫ ᱟᱠᱟᱫᱼᱟ ᱟᱨ ᱚᱱᱟ ᱠᱟᱨᱚᱱᱛᱮ ᱚᱱᱟ ᱡᱤᱱᱤᱥ ᱦᱚᱧ ᱥᱮᱬᱟ ᱟᱠᱟᱫᱼᱟ ᱟᱨ ᱤᱧ ᱵᱟᱵᱟ ᱦᱚᱸᱭ ᱢᱮᱛᱟᱹᱧ ᱠᱟᱱ ᱜᱮᱭᱟ ᱥᱟᱱᱛᱟᱲᱤ ᱯᱟᱹᱨᱥᱤ ᱫᱚ ᱪᱮᱫ ᱠᱟᱜ ᱢᱮ ᱟᱵᱚ ᱥᱟᱱᱛᱟᱲ ᱜᱤᱫᱽᱨᱟᱹ ᱞᱟᱹᱜᱤᱫ ᱫᱚ ᱥᱟᱱᱛᱟᱲᱤ ᱚᱞ ᱪᱤᱠᱤ ᱫᱚ ᱵᱟᱲᱟᱭ ᱞᱟᱹᱠᱛᱤ ᱠᱟᱱ ᱜᱮᱭᱟ ᱟᱨ ᱡᱚᱛᱚ ᱯᱟᱹᱨᱥᱤᱢ ᱪᱮᱫ ᱨᱮᱦᱚᱸ ᱱᱤᱡᱮᱨᱟᱜ ᱯᱟᱹᱨᱥᱤ ᱪᱮᱫ ᱫᱚᱨᱠᱟᱨ ᱟᱨ ᱟᱹᱰᱤ ᱜᱮ ᱵᱷᱟᱹᱜᱤᱭᱟ ᱟᱨ ᱟᱹᱰᱤ ᱜᱮ ᱱᱟᱯᱟᱭᱟ ᱚᱱᱟ ᱠᱟᱨᱚᱱᱛᱮ ᱚᱱᱟ ᱡᱤᱱᱤᱥ ᱞᱟᱹᱠᱛᱤ ᱦᱩᱭᱩᱜᱢᱟ ᱟᱨ ᱚᱱᱟ ᱪᱮᱫ ᱫᱚᱨᱠᱟᱨ ᱟᱭᱢᱟ ᱡᱟᱦᱟᱸ ᱛᱤᱱᱟᱹᱜ ᱜᱮ ᱵᱩᱡᱷᱟᱹᱣ ᱢᱮᱱᱟᱜ ᱠᱚᱣᱟ ᱛᱟᱭᱚᱢ ᱢᱟᱲᱟᱝ ᱡᱚᱛᱚ ᱜᱮᱵᱚᱱ ᱥᱮᱲᱟ ᱦᱚᱪᱚ ᱠᱚᱢᱟ ᱦᱤᱡᱩᱜ ᱢᱟᱠᱚ